ᱯᱮᱱᱴᱤᱝ ᱮᱛᱚᱦᱚᱵ ᱞᱟᱹᱜᱤᱫ ᱛᱮᱫᱚ ᱤᱧ ᱱᱤᱭᱟᱹᱜᱮ ᱯᱚᱨᱟᱥᱚᱢ ᱤᱧ ᱮᱢᱟᱭᱟ ᱟᱢ ᱞᱟᱦᱟᱛᱮ ᱠᱷᱩᱵ ᱠᱩᱨᱩᱢᱩᱴᱩ ᱯᱨᱮᱠᱴᱤᱥ ᱢᱮ ᱟᱢ ᱫᱤᱱᱟᱹᱢᱟᱱ ᱯᱟᱸᱪ ᱪᱷᱚᱴᱤ ᱯᱮᱱᱴᱤᱝ ᱵᱮᱱᱟᱣ ᱢᱮ ᱫᱤᱱᱟᱹᱢᱟᱱ ᱯᱨᱮᱠᱴᱤᱥ ᱪᱷᱩᱴᱟᱹᱣ ᱠᱚᱜ ᱢᱮ ᱞᱟᱦᱟ ᱛᱮᱫᱚ ᱟᱢ ᱥᱟᱫᱟ ᱠᱟᱜᱚᱡᱽ ᱨᱮᱜᱮ ᱯᱮᱱᱴᱤᱝ ᱵᱮᱱᱟᱣ ᱢᱮ ᱤᱱᱟᱹᱢ ᱵᱮᱱᱟᱣ ᱪᱮᱫ ᱠᱮᱫ ᱠᱷᱟᱱ ᱟᱫᱚ ᱤᱱᱟᱹ ᱯᱚᱨᱮ ᱟᱢ ᱡᱟᱦᱟᱱᱟᱜ ᱨᱮᱜᱮ ᱠᱳᱪᱤᱝ ᱠᱞᱟᱥ ᱨᱮ ᱟᱢ ᱡᱚᱭᱱᱤᱝ ᱢᱮ ᱤᱱᱟᱹ ᱠᱳᱪᱤᱝ ᱠᱮᱞᱟᱥ ᱨᱮᱢ ᱡᱚᱭᱱᱤᱝ ᱞᱮᱠᱷᱟᱱ ᱤᱱᱟᱹ ᱯᱚᱨᱮ ᱢᱟᱨᱟᱝ ᱢᱟᱨᱟᱝ ᱯᱮᱱᱴᱤᱝ ᱮᱢ ᱵᱮᱱᱟᱣ ᱫᱟᱲᱮᱭᱟᱜᱼᱟ ᱯᱮᱱᱴᱤᱝ ᱵᱮᱱᱟᱣ ᱢᱤᱫᱴᱟᱝ ᱟᱹᱰᱤ ᱢᱟᱨᱟᱝ ᱠᱚᱞᱟ ᱠᱟᱱᱟ ᱟᱹᱰᱤ ᱧᱩᱛᱩᱢ ᱦᱩᱭᱩᱜᱼᱟ ᱯᱮᱱᱴᱤᱝ ᱵᱮᱱᱟᱣ ᱞᱮᱠᱷᱟᱱ ᱚᱱᱟ ᱢᱮᱱᱛᱮ ᱯᱮᱱᱴᱤᱝ ᱵᱮᱱᱟᱣ ᱢᱟᱱᱮ ᱱᱤᱡᱮᱛᱮ ᱡᱟᱦᱟᱸ ᱛᱤᱱᱟᱹᱜ ᱮᱢ ᱪᱷᱩᱴᱟᱹᱣᱜᱼᱟ ᱩᱱᱟᱹᱜ ᱮᱢ ᱵᱮᱱᱟᱣ ᱫᱟᱲᱮᱭᱟᱜᱼᱟ ᱪᱷᱩᱴᱟᱹᱣ ᱪᱮᱛᱟᱱ ᱨᱮᱜᱮ ᱠᱟᱱᱟ ᱯᱮᱱᱴᱤᱝ ᱫᱚ ᱡᱟᱦᱟᱸ ᱛᱤᱱᱟᱹᱜ ᱮᱢ ᱪᱷᱩᱴᱟᱹᱣᱜᱼᱟ ᱩᱱᱟᱹᱜ ᱜᱮᱢ ᱵᱮᱱᱟᱣ ᱫᱟᱲᱮᱭᱟᱜᱼᱟ ᱤᱱᱟᱹᱜᱮ ᱤᱧ ᱯᱚᱨᱟᱢᱚᱥᱚᱧ ᱮᱢᱟ ᱮᱢᱟ ᱠᱚᱣᱟ ᱠᱤ ᱟᱯᱮ ᱟᱹᱰᱤ ᱠᱩᱨᱩᱢᱩᱴᱩ ᱪᱷᱩᱴᱟᱹᱣᱜ ᱯᱮ ᱟᱨ ᱚᱱᱟ ᱥᱟᱶᱛᱮ ᱟᱯᱮ ᱢᱟᱨᱟᱝ ᱠᱳᱪᱤᱝ ᱨᱮ ᱦᱚᱸ ᱥᱮᱞᱮᱫᱚᱜ ᱯᱮ